ᱤᱧᱟᱹᱜ ᱤᱥᱤᱱᱟᱜ ᱠᱤᱪᱷᱩ ᱱᱟᱯᱟᱭ ᱡᱚᱢᱟᱜ ᱫᱚ ᱦᱩᱭᱩᱜ ᱠᱟᱱᱟ ᱡᱤᱞ ᱩᱛᱩ ᱟᱹᱞᱩ ᱵᱷᱟᱡᱟ ᱵᱤᱞᱤ ᱩᱛᱩ ᱡᱤᱞ ᱩᱛᱩ ᱨᱮᱫᱚ ᱞᱟᱜᱟᱜᱼᱟ ᱥᱩᱱᱩᱢ ᱢᱟᱹᱨᱤᱪ ᱢᱚᱥᱞᱟ ᱵᱩᱞᱩᱝ ᱯᱮᱸᱭᱟᱡ ᱥᱟᱥᱟᱝ ᱟᱫᱦᱮ ᱢᱤᱴᱢᱚᱥᱞᱟ ᱜᱚᱨᱚᱢ ᱢᱚᱥᱞᱟ ᱨᱟᱹᱥᱩᱱ ᱤᱱᱟᱹᱠᱚᱜᱮ ᱟᱨ ᱟᱹᱞᱩ ᱵᱷᱟᱡᱟ ᱨᱮᱫᱚ ᱞᱟᱜᱟᱜᱼᱟ ᱥᱩᱱᱩᱢ ᱢᱟᱹᱨᱤᱪ ᱢᱚᱥᱞᱟ ᱵᱩᱞᱩᱝ ᱯᱮᱸᱭᱟᱡ ᱥᱟᱥᱟᱝ ᱟᱨ ᱵᱤᱞᱤ ᱩᱛᱩ ᱨᱮᱫᱚ ᱞᱟᱜᱟᱜᱼᱟ ᱥᱩᱱᱩᱢ ᱥᱟᱥᱟᱝ ᱵᱩᱞᱩᱝ ᱢᱟᱹᱨᱤᱪ ᱢᱚᱥᱞᱟ ᱟᱫᱦᱮ ᱨᱟᱹᱥᱩᱱ ᱤᱱᱟᱹᱠᱚᱜᱮ